ᱥᱮᱨᱮᱧ ᱪᱮᱫ ᱠᱟᱛᱮᱫ ᱫᱚ ᱥᱤᱝᱜᱟᱨ ᱦᱚᱢ ᱵᱮᱱᱟᱣ ᱫᱟᱲᱮᱭᱟᱜᱼᱟ ᱟᱨ ᱴᱤᱪᱟᱨ ᱦᱚᱢ ᱵᱮᱱᱟᱣ ᱫᱟᱲᱮᱭᱟᱜᱼᱟ ᱟᱨᱦᱚᱸ ᱫᱤᱥᱚᱢ ᱦᱚᱢ ᱫᱟᱲᱟ ᱫᱟᱲᱮᱭᱟᱜᱼᱟ ᱡᱟᱛᱮ ᱢᱚᱸᱡᱽᱜᱮ ᱫᱤᱥᱚᱢ ᱮᱢ ᱧᱮᱞ ᱧᱟᱢᱟ ᱵᱩᱦᱩᱛ ᱨᱚᱠᱚᱢ ᱦᱚᱲ ᱱᱮᱛᱟᱨ ᱫᱚ ᱵᱚᱦᱩᱛ ᱡᱟᱭᱜᱟᱨᱮ ᱯᱨᱳᱜᱮᱨᱟᱢ ᱠᱚ ᱦᱩᱭᱩᱜ ᱠᱟᱱᱟ ᱥᱮᱨᱮᱧ ᱮᱢ ᱪᱮᱫ ᱞᱮᱠᱷᱟᱱ ᱫᱚ ᱵᱚᱦᱩᱛ ᱠᱤᱪᱷᱩ ᱥᱮᱨᱮᱧ ᱞᱟᱹᱜᱤᱫ ᱡᱚᱛᱚ ᱦᱚᱲ ᱠᱚ ᱤᱫᱤ ᱢᱮᱭᱟ ᱚᱸᱰᱮ ᱵᱷᱟᱹᱜᱤ ᱵᱷᱟᱹᱜᱤ ᱯᱨᱚᱜᱮᱨᱟᱢ ᱨᱮᱠᱚ ᱥᱮᱨᱮᱧ ᱦᱚᱪᱚ ᱢᱮᱭᱟ ᱡᱚᱛᱚ ᱦᱚᱲ ᱠᱚ ᱨᱟᱹᱥᱠᱟᱹᱭ ᱛᱮ ᱟᱢᱦᱚᱸ ᱨᱟᱹᱥᱠᱟᱹᱢ ᱵᱩᱡᱷᱟᱹᱣᱟ ᱟᱨᱦᱚᱸ ᱴᱤᱪᱟᱨ ᱮᱢ ᱵᱮᱱᱟᱣ ᱞᱮᱱᱠᱷᱟᱡ ᱫᱚ ᱠᱟᱹᱴᱤᱡ ᱠᱟᱹᱴᱤᱡ ᱜᱤᱫᱽᱨᱟᱹ ᱠᱚᱦᱚ ᱥᱚᱵ ᱥᱚᱢᱚᱭ ᱠᱚ ᱯᱟᱲᱦᱟᱜᱼᱟ ᱛᱚᱠᱷᱚᱱ ᱵᱤᱨᱚᱠᱛᱚ ᱟᱹᱲᱤᱥ ᱦᱚᱸᱠᱚ ᱟᱹᱭᱠᱟᱹᱣᱟ ᱛᱚᱠᱷᱚᱱ ᱠᱚ ᱢᱮᱱᱟ ᱡᱮ ᱢᱤᱫ ᱜᱷᱟᱹᱲᱤ ᱡᱚᱫᱤ ᱥᱮᱨᱮᱧ ᱮᱢ ᱪᱮᱫ ᱟᱠᱚ ᱠᱷᱟᱡ ᱡᱟᱛᱮ ᱩᱱᱠᱩ ᱦᱚᱸ ᱢᱚᱸᱡᱽ ᱠᱚ ᱟᱹᱭᱠᱟᱹᱣᱟ ᱟᱨ ᱯᱟᱲᱦᱟᱜ ᱦᱚᱸ ᱥᱟᱱᱟ ᱠᱚᱣᱟ ᱮᱱᱰᱮᱠᱷᱟᱡ ᱡᱮᱢᱚᱱ ᱥᱟᱱᱛᱤᱱᱤᱠᱮᱛᱚᱱᱨᱮ ᱥᱚᱝᱜᱤᱛ ᱵᱷᱚᱵᱚᱱ ᱚᱱᱟ ᱞᱟᱹᱜᱤᱫ ᱢᱮᱱᱟᱜ ᱠᱟᱫᱟ ᱫᱤᱥᱚᱢ ᱫᱤᱥᱚᱢ ᱨᱮᱱ ᱦᱚᱲ ᱥᱚᱝᱜᱤᱛ ᱪᱮᱫ ᱠᱚ ᱦᱤᱡᱩᱜᱼᱟ ᱱᱚᱸᱰᱮ ᱥᱚᱝᱜᱤᱛ ᱠᱚ ᱪᱮᱫ ᱠᱟᱛᱮᱫ ᱟᱨᱦᱚᱸ ᱫᱤᱥᱚᱢ ᱫᱤᱥᱚᱢ ᱡᱟᱭᱜᱟ ᱨᱮᱠᱚ ᱥᱮᱨᱮᱧ ᱫᱟᱠᱚ ᱟᱸᱡᱚᱢᱮᱛ ᱠᱟᱱ ᱛᱟᱠᱚ ᱟᱠᱚ ᱟᱨ ᱨᱟᱹᱥᱠᱟᱹ ᱠᱚ ᱵᱩᱡᱷᱟᱹᱣ ᱮᱫᱟ ᱡᱚᱛᱚ ᱦᱚᱲ ᱢᱚᱸᱡᱽ ᱠᱚ ᱟᱹᱭᱠᱟᱹᱣᱫᱟ ᱡᱟᱛᱮ ᱱᱚᱜ ᱚᱭ ᱛᱤᱱᱟᱹᱜ ᱢᱚᱸᱡᱽ ᱱᱚᱶᱟ ᱡᱟᱭᱜᱟᱨᱮ ᱥᱮᱨᱮᱧ ᱦᱩᱭᱩᱜ ᱠᱟᱱᱟ ᱚᱱᱠᱟᱜᱮ ᱟᱢ ᱦᱚᱢ ᱞᱟᱹᱴᱩ ᱫᱟᱲᱮᱭᱟᱜᱼᱟ ᱡᱟᱛᱮ ᱢᱚᱸᱡᱽᱜᱮ ᱦᱩᱭᱩᱜ ᱥᱮᱨᱮᱧ ᱟᱨ ᱥᱚᱝᱜᱤᱛ ᱥᱤᱝᱜᱟᱨ ᱮᱢ ᱡᱟᱛᱮ ᱮᱞᱵᱟᱢ ᱮᱢ ᱛᱩᱜ ᱫᱟᱲᱮᱭᱟᱜᱼᱟ ᱮᱞᱵᱟᱢ ᱠᱟᱛᱮᱜ ᱡᱚᱛᱚ ᱦᱚᱲ ᱠᱚ ᱟᱸᱡᱚᱢ ᱛᱟᱢᱟ ᱨᱮᱰᱤᱭᱳᱨᱮ ᱴᱤᱵᱷᱤᱨᱮ ᱛᱟᱨᱯᱚᱨᱮ ᱢᱳᱵᱟᱭᱤᱞᱨᱮ ᱤᱭᱩᱴᱩᱵᱨᱮ ᱡᱚᱛ ᱡᱟᱭᱜᱟ ᱨᱮᱜᱮ ᱥᱮᱨᱮᱧ ᱟᱸᱡᱚᱢᱚᱜ ᱛᱟᱢᱟ ᱡᱚᱛᱚ ᱦᱚᱲ ᱠᱚ ᱢᱮᱱᱟ ᱢᱮᱱᱛᱮ ᱱᱩᱭ ᱦᱚᱲᱮ ᱥᱮᱨᱮᱧ ᱠᱟᱫᱟ ᱦᱮᱸ ᱛᱤᱱᱟᱹᱜ ᱢᱚᱸᱡ ᱟᱸᱡᱚᱢᱚᱜ ᱠᱟᱱ ᱛᱟᱭᱟ ᱥᱩᱨ ᱟᱛᱮᱜ ᱚᱱᱟ ᱞᱟᱹᱜᱤᱫᱛᱮ ᱥᱚᱝᱜᱤᱛ ᱪᱮᱫ ᱫᱚ ᱤᱱᱟᱹᱜᱮ ᱢᱚᱸᱡ ᱫᱤᱥᱚᱢ ᱮᱢ ᱫᱟᱲᱟ ᱫᱟᱲᱮᱭᱟᱜᱼᱟ ᱫᱤᱥᱚᱢ ᱦᱚᱸ ᱵᱤᱵᱷᱤᱱᱱᱚ ᱚᱠᱚᱢ ᱮᱢ ᱧᱮᱞ ᱫᱟᱲᱮᱭᱟᱜᱼᱟ